ᱟᱵᱚᱣᱟᱜ ᱫᱤᱥᱚᱢ ᱨᱮ ᱟᱵᱚᱣᱟᱜ ᱦᱚᱲᱢᱚ ᱪᱤᱠᱤᱥᱥᱟᱜ ᱞᱟᱹᱜᱤᱫ ᱛᱮ ᱟᱵᱚ ᱟᱥᱮᱯᱟᱥᱮ ᱨᱮ ᱦᱚᱥᱯᱤᱴᱟᱞ ᱫᱚᱨᱠᱟᱨᱚᱜᱼᱟ ᱦᱚᱥᱯᱤᱴᱟᱞ ᱵᱮᱱᱟᱜᱼᱢᱟ ᱚᱱᱟᱜᱮᱵᱚᱱ ᱟᱥᱚᱜᱼᱟ ᱟᱨ ᱟᱵᱚᱣᱟᱜ ᱦᱚᱥᱯᱤᱴᱟᱞ ᱵᱮᱱᱟᱣ ᱞᱮᱱᱠᱷᱟᱱ ᱵᱷᱟᱹᱜᱤ ᱵᱷᱟᱹᱜᱤ ᱰᱟᱠᱛᱟᱨ ᱠᱚ ᱛᱟᱦᱮᱱ ᱢᱟ ᱱᱤᱛᱳᱜᱟᱜ ᱯᱚᱨᱤᱥᱛᱷᱤᱛᱤ ᱨᱮ ᱟᱵᱚᱣᱟᱜ ᱨᱟ ᱦᱚᱨ ᱴᱷᱤᱠ ᱵᱟᱹᱱᱩᱜᱼᱟ ᱥᱚᱲᱚᱠ ᱴᱷᱤᱠ ᱵᱟᱹᱱᱩᱜᱼᱟ ᱦᱚᱨ ᱥᱚᱲᱚᱠ ᱚᱱᱟ ᱠᱚ ᱱᱟᱯᱟᱭ ᱛᱮ ᱡᱩᱛᱩᱜᱼᱢᱟ ᱚᱱᱟ ᱜᱮ ᱞᱟᱹᱭ ᱛᱮᱭᱟᱜ ᱫᱚ ᱟᱨ ᱟᱨᱦᱚᱸ ᱨᱩᱜᱤ ᱡᱩᱫᱤᱵᱚᱱ ᱤᱫᱤ ᱠᱮᱫᱮ ᱜᱮᱭᱟ ᱦᱚᱥᱯᱤᱴᱟᱞ ᱛᱚ ᱱᱟᱯᱟᱭ ᱛᱮᱠᱚ ᱪᱤᱠᱤᱥᱥᱟᱭᱮ ᱢᱟ ᱪᱟᱬᱮ ᱛᱮᱠᱚ ᱪᱤᱠᱤᱥᱥᱟᱭᱮ ᱢᱟ ᱚᱱᱟ ᱜᱮᱵᱚᱱ ᱟᱥᱚᱜᱼᱟ ᱟᱵᱚᱣᱟᱜ ᱦᱚᱥᱯᱤᱴᱟᱞ ᱨᱮ ᱪᱤᱠᱤᱥᱥᱟ ᱠᱟᱛᱮᱫ ᱱᱟᱯᱟᱭ ᱞᱮᱱᱠᱷᱟᱱ ᱜᱮ ᱱᱟᱯᱟᱭ ᱦᱩᱭᱩᱜᱼᱟ ᱟᱨ ᱱᱟᱯᱟᱭ ᱛᱮᱜᱮ ᱵᱚᱱ ᱛᱟᱦᱮᱱ ᱢᱟ ᱱᱚᱣᱟ ᱠᱚᱜᱮ ᱞᱟᱹᱭ ᱛᱮᱭᱟᱜ ᱫᱚ